ᱤᱧᱟᱹᱜ ᱯᱳᱭᱞᱳ ᱛᱩᱞᱟᱹᱣ ᱪᱷᱳᱵᱤ ᱫᱚ ᱠᱟᱱ ᱛᱤᱧᱟᱹ ᱢᱤᱫ ᱥᱟᱶᱛᱮ ᱜᱨᱩᱯ ᱪᱷᱳᱵᱤ ᱤᱧ ᱛᱩᱞᱟᱹᱣ ᱞᱮᱫᱠᱚᱣᱟ ᱛᱚᱠᱷᱚᱱᱟᱜ ᱩᱢᱮᱨ ᱫᱚ ᱛᱟᱦᱮᱸᱠᱟᱱᱛᱤᱧᱟᱹ ᱥᱳᱞᱞᱳ ᱵᱚᱪᱷᱚᱨ ᱟᱨ ᱤᱧ ᱫᱚ ᱛᱚᱠᱷᱚᱱ ᱫᱚ ᱦᱟᱭᱥᱠᱩᱞ ᱨᱮᱧ ᱯᱟᱲᱦᱟᱜ ᱠᱟᱱ ᱛᱟᱦᱮᱱᱟ ᱛᱚᱠᱷᱚᱱ ᱜᱮ ᱤᱧᱟᱹᱜ ᱯᱳᱭᱞᱳ ᱥᱮ ᱯᱟᱹᱦᱤᱞ ᱪᱷᱳᱵᱤᱧ ᱛᱩᱞᱟᱹᱣ ᱞᱮᱫ ᱠᱚᱣᱟ